ᱤᱧᱟᱜ ᱫᱷᱚᱨᱚᱢᱤᱭᱟᱹ ᱛᱟᱞᱢᱟ ᱤᱫᱤ ᱠᱟᱛᱮᱫ ᱵᱚᱸᱜᱟ ᱵᱩᱨᱩ ᱡᱟᱹᱱᱤᱡ ᱵᱷᱮᱜᱟᱨ ᱵᱷᱮᱜᱟᱨ ᱥᱮᱨᱮᱧ ᱠᱚ ᱢᱮᱱᱟᱜ ᱟᱠᱟᱫᱟ ᱚᱱᱟ ᱵᱚᱸᱜᱟ ᱵᱩᱨᱩ ᱚᱠᱛᱚ ᱡᱟᱹᱡᱤᱡ ᱡᱟᱦᱟᱸ ᱵᱷᱮᱜᱟᱨ ᱵᱷᱮᱜᱟᱨ ᱥᱮᱨᱮᱧ ᱢᱮᱱᱟᱜ ᱟᱠᱟᱫᱟ ᱚᱱᱟᱠᱚ ᱢᱩᱫᱽᱨᱮ ᱤᱧᱫᱚ ᱯᱷᱟᱹᱜᱩᱱ ᱵᱚᱸᱜᱟ ᱨᱮᱱᱟᱜ ᱵᱟᱦᱟ ᱵᱚᱸᱜᱟᱨᱮ ᱡᱟᱦᱟᱸ ᱥᱮᱨᱮᱧ ᱟᱠᱚ ᱚᱱᱟ ᱵᱟᱦᱟ ᱥᱮᱨᱮᱧᱜᱮ ᱠᱩᱥᱤᱭᱟᱜᱼᱟ ᱟᱨ ᱡᱟᱦᱟᱸᱴᱟᱜ ᱡᱟᱦᱟᱸ ᱵᱟᱦᱟ ᱥᱮᱨᱮᱧᱤᱧ ᱠᱩᱥᱤᱭᱟᱜᱼᱟ ᱚᱱᱟ ᱥᱮᱨᱮᱧ ᱫᱚ ᱨᱚᱲᱛᱮᱥᱮ ᱠᱟᱛᱷᱟ ᱛᱮᱫᱚ ᱱᱚᱝᱠᱟ ᱡᱟᱦᱮᱨᱟ ᱢᱟ ᱡᱟᱦᱮᱨᱟ ᱫᱷᱤᱨᱤᱜᱷᱩᱴᱩ ᱡᱟᱦᱮᱨᱟ ᱡᱟᱦᱮᱨᱟ ᱢᱟ ᱡᱟᱦᱮᱨᱟ ᱥᱟᱹᱨᱤ ᱥᱟᱨᱡᱚᱢ ᱡᱟᱦᱮᱨᱟ ᱛᱚᱠᱚᱭ ᱛᱚᱠᱚᱭ ᱢᱮᱫᱚᱭ ᱡᱟᱦᱮᱨᱟ ᱫᱷᱤᱨᱤ ᱜᱷᱩᱴᱩ ᱡᱟᱦᱮᱨᱟ ᱛᱚᱠᱚᱭ ᱢᱮᱫᱚᱭ ᱡᱟᱦᱮᱨᱟ ᱡᱟ ᱜᱚᱸᱥᱟᱭ ᱥᱟᱹᱨᱤ ᱥᱟᱨᱡᱚᱢ ᱡᱟᱦᱮᱨᱟ ᱢᱟᱨᱟᱝ ᱵᱩᱨᱩᱭ ᱡᱟᱦᱮᱨᱟ ᱫᱷᱤᱨᱤ ᱜᱷᱩᱴᱩ ᱡᱟᱦᱮᱨᱟ ᱡᱟᱦᱮᱨ ᱮᱨᱟᱭ ᱡᱟᱦᱮᱨᱟ ᱡᱟ ᱜᱚᱸᱥᱟᱭ ᱥᱟᱹᱨᱤ ᱥᱟᱨᱡᱚᱢ ᱡᱟᱦᱮᱨᱟ ᱱᱚᱶᱟ ᱥᱮᱨᱮᱧ ᱨᱮᱱᱟᱜ ᱠᱟᱛᱷᱟ ᱛᱮᱫ ᱫᱚ ᱦᱳᱭᱳᱜ ᱠᱟᱱᱟ ᱥᱟᱱᱛᱟᱲ ᱠᱚᱣᱟᱜ ᱫᱷᱚᱨᱚᱢ ᱜᱟᱲ ᱫᱚ ᱡᱟᱦᱮᱨ ᱠᱟᱱᱟ ᱱᱚᱶᱟ ᱫᱷᱚᱨᱚᱢ ᱜᱟᱲ ᱥᱮ ᱡᱟᱦᱮᱨ ᱫᱚ ᱢᱟᱨᱟᱝ ᱵᱩᱨᱩ ᱫᱚ ᱫᱷᱤᱨᱤ ᱜᱷᱩᱴᱩ ᱡᱟᱦᱮᱨᱟᱭ ᱵᱮᱱᱟᱣᱞᱮᱫ ᱛᱟᱦᱮᱸᱫ ᱟᱨ ᱡᱟᱦᱮᱨ ᱮᱨᱟ ᱫᱚ ᱥᱟᱹᱨᱤ ᱥᱟᱨᱡᱚᱢ ᱡᱟᱦᱮᱨᱟᱭ ᱛᱷᱟᱯᱚᱱᱞᱮᱫ ᱛᱟᱦᱮᱸᱫ ᱱᱤᱛᱚᱜ ᱦᱚᱸ ᱥᱟᱱᱛᱟᱲ ᱥᱟᱶᱛᱟᱨᱮ ᱧᱮᱞᱚᱜ ᱼᱟ ᱡᱟᱦᱮᱨ ᱵᱚᱸᱜᱟ ᱵᱩᱨᱩ ᱨᱮᱫᱚ ᱡᱟᱦᱮᱨ ᱮᱨᱟᱜᱮ ᱯᱩᱭᱞᱩᱠᱚ ᱵᱚᱸᱜᱟ ᱵᱩᱨᱩ ᱟᱭᱟ ᱟᱨ ᱢᱤᱫ ᱠᱟᱛᱷᱟ ᱛᱮ ᱢᱮᱱᱜᱟᱱᱚᱜᱼᱟ ᱡᱟᱦᱮᱨ ᱨᱮᱱᱤᱡ ᱜᱟᱹᱞᱤᱢ ᱥᱮ ᱢᱟᱹᱞᱤᱠ ᱫᱚ ᱡᱟᱦᱮᱨ ᱟᱭᱳᱜᱮ ᱥᱮ ᱡᱟᱦᱮᱨ ᱮᱨᱟᱜᱮ ᱠᱟᱱᱟᱭ ᱡᱟᱦᱮᱨ ᱟᱭᱳ ᱫᱚ ᱮᱛᱚᱦᱚᱵ ᱵᱚᱸᱜᱟ ᱵᱩᱨᱩ ᱛᱟᱭᱚᱢ ᱛᱚᱵᱮ ᱮᱱᱟᱜ ᱜᱮ ᱢᱟᱨᱟᱝ ᱵᱩᱨᱩ ᱢᱚᱬᱮᱠᱚ ᱛᱩᱨᱩᱭ ᱠᱚ ᱥᱟᱶᱛᱮ ᱡᱟᱦᱟᱸᱛᱤᱱᱟᱹᱜ ᱨᱟᱠᱟᱵ ᱵᱚᱸᱜᱟ ᱠᱚᱠᱚ ᱛᱟᱦᱮᱱᱟ ᱟᱨ ᱩᱱᱠᱩ ᱠᱚᱜᱮ ᱠᱚ ᱵᱚᱸᱜᱟ ᱵᱩᱨᱩ ᱟᱠᱚᱣᱟ ᱱᱚᱶᱟ ᱥᱮᱨᱮᱧ ᱨᱮᱱᱟᱜ ᱵᱷᱮᱫ ᱛᱮᱫ ᱫᱚ ᱱᱚᱶᱟᱜᱮ ᱞᱟᱹᱭᱚᱜ ᱠᱟᱱᱟ ᱡᱟᱦᱮᱨ ᱨᱮᱱᱟᱜ ᱵᱚᱨᱱᱚᱱ ᱦᱚᱸ ᱮᱢ ᱟᱠᱟᱱᱟ ᱱᱚᱶᱟ ᱥᱮᱨᱮᱧ ᱛᱟᱞᱟᱛᱮ ᱡᱟᱦᱮᱨ ᱫᱚ ᱫᱟᱨᱮ ᱫᱷᱤᱨᱤᱛᱮ ᱯᱮᱨᱮᱡ ᱠᱚᱜᱼᱟ ᱵᱟᱹᱲᱛᱤ ᱠᱟᱭᱛᱮ ᱥᱟᱨᱡᱚᱢ ᱫᱟᱨᱮ ᱫᱚ ᱛᱟᱦᱮᱱ ᱜᱮᱭᱟ ᱟᱨ ᱡᱚᱫᱤ ᱡᱟᱦᱟᱸ ᱡᱟᱦᱮᱨ ᱨᱮ ᱥᱟᱨᱡᱚᱢ ᱫᱟᱨᱮ ᱵᱟᱝ ᱛᱟᱦᱮᱱᱟ ᱮᱱᱠᱷᱟᱱ ᱵᱚᱸᱜᱟ ᱦᱤᱞᱟᱹᱜ ᱫᱚ ᱥᱟᱨᱡᱚᱢ ᱰᱟᱹᱨ ᱟᱹᱜᱩ ᱠᱟᱛᱮᱫ ᱨᱮᱦᱚᱸ ᱵᱚᱸᱜᱟ ᱵᱩᱨᱩᱠᱚ ᱯᱩᱨᱟᱹᱣᱟ ᱟᱨ ᱵᱤᱱᱟᱹ ᱫᱟᱨᱮᱛᱮ ᱡᱟᱦᱮᱨ ᱫᱚ ᱵᱟᱝ ᱦᱳᱭ ᱫᱟᱲᱮᱭᱟᱜᱼᱟ ᱥᱟᱨᱡᱚᱢ ᱪᱷᱟᱲᱟ ᱠᱟᱛᱮ ᱮᱴᱟᱜ ᱫᱟᱨᱮ ᱨᱮᱦᱚᱸ ᱛᱟᱦᱮᱱ ᱜᱮᱭᱟ ᱚᱱᱟ ᱥᱟᱶᱛᱮ ᱡᱟᱦᱮᱨ ᱨᱮᱫᱚ ᱫᱷᱤᱨᱤ ᱛᱟᱦᱮᱱᱟ ᱵᱚᱸᱜᱟᱠᱚ ᱧᱩᱛᱩᱢ ᱛᱮ ᱚᱱᱟ ᱫᱷᱤᱨᱤ ᱠᱚᱫᱚ ᱵᱤᱫ ᱛᱟᱦᱮᱱᱟ ᱡᱟᱦᱟᱸᱭ ᱵᱚᱸᱜᱟ ᱠᱚᱠᱚ ᱛᱷᱟᱯᱚᱱ ᱠᱚᱣᱟ ᱵᱚᱸᱜᱟ ᱧᱩᱛᱩᱢᱟᱹᱱᱤᱡ ᱛᱮ ᱚᱱᱟ ᱫᱷᱤᱨᱤᱠᱚ ᱛᱷᱟᱯᱚᱱ ᱛᱟᱦᱮᱱᱟ ᱫᱟᱨᱮ ᱵᱩᱴᱟᱹ ᱨᱮ ᱚᱱᱟᱜᱮ ᱱᱚᱶᱟ ᱥᱮᱨᱮᱧ ᱛᱟᱞᱟᱛᱮ ᱯᱩᱥᱴᱟᱹᱣ ᱟᱠᱟᱱᱟᱡᱮ ᱡᱟᱦᱮᱨ ᱨᱮᱱᱟᱜ ᱵᱚᱨᱱᱚᱱ ᱥᱟᱶᱛᱮ ᱡᱟᱦᱮᱨ ᱨᱮ ᱡᱟᱦᱟᱸᱭ ᱵᱚᱸᱜᱟ ᱵᱩᱨᱩ ᱠᱚ ᱛᱟᱦᱮᱱᱟ ᱩᱱᱠᱩᱠᱚᱣᱟᱜ ᱠᱟᱛᱷᱟᱦᱚᱸ ᱱᱚᱰᱮ ᱫᱚ ᱯᱩᱥᱴᱟᱹᱣ ᱟᱠᱟᱱᱟ ᱚᱱᱟᱛᱮ ᱤᱧᱫᱚ ᱱᱚᱶᱟ ᱥᱮᱨᱮᱧ ᱫᱚ ᱟᱹᱰᱤ ᱵᱟᱹᱲᱛᱤᱧ ᱠᱩᱥᱤᱭᱟᱜᱼᱟ ᱪᱮᱫᱟᱜ ᱥᱮ ᱱᱚᱶᱟ ᱥᱮᱨᱮᱧ ᱨᱮᱫᱚ ᱵᱚᱸᱜᱟ ᱵᱩᱨᱩ ᱥᱟᱶᱛᱮ ᱡᱟᱦᱮᱨ ᱨᱮᱱᱟᱜ ᱡᱟᱦᱟᱸ ᱩᱯᱩᱨᱩᱢ ᱚᱱᱟᱦᱚᱸ ᱡᱚᱛᱚᱠᱤᱪᱷᱩ ᱱᱚᱶᱟ ᱥᱮᱨᱮᱧ ᱛᱟᱞᱟᱛᱮ ᱯᱷᱚᱴᱮᱞ ᱟᱠᱟᱱ ᱛᱮ